ᱤᱧᱟᱹᱜ ᱴᱚᱴᱷᱟᱨᱮ ᱦᱩᱭ ᱟᱠᱟᱱ ᱵᱟᱹᱲᱤᱡ ᱜᱷᱚᱴᱟᱱᱟ ᱫᱚ ᱛᱮ ᱦᱤᱡᱩᱜ ᱠᱟᱱ ᱛᱟᱦᱮᱱ ᱵᱮᱝᱜᱚᱞ ᱠᱷᱚᱱ ᱱᱚᱰᱮ ᱡᱷᱟᱲᱠᱷᱚᱸᱰ ᱦᱤᱡᱩᱜ ᱚᱠᱛᱚᱨᱮ ᱟᱹᱰᱤ ᱢᱟᱨᱟᱝ ᱜᱷᱚᱴᱚᱱᱟ ᱦᱩᱭᱮᱱᱟ ᱨᱮᱞᱤᱧ ᱫᱮᱡ ᱟᱠᱟᱱᱟ ᱮᱱᱠᱷᱟᱱ ᱤᱱᱟᱹᱜ ᱛᱮ ᱫᱚᱢᱮ ᱵᱚᱦᱚᱜ ᱠᱚ ᱪᱚᱠᱠᱚᱨ ᱮᱱᱟ ᱟᱨᱞᱤᱧ ᱵᱮᱦᱩᱸᱥ ᱮᱱᱟ ᱟᱨ ᱟᱹᱞᱤᱧ ᱥᱟᱶᱛᱮ ᱛᱟᱦᱮᱸ ᱠᱟᱱᱟᱭ ᱠᱟᱠᱟ ᱩᱱᱤ ᱫᱚ ᱮᱴᱟᱜ ᱥᱮᱫᱨᱮ ᱛᱟᱦᱮᱸ ᱠᱟᱱᱟᱭ ᱟᱨ ᱚᱸᱰᱮ ᱟᱹᱞᱤᱧ ᱢᱟᱲᱟᱝ ᱯᱟᱦᱴᱟ ᱨᱮ ᱟᱡᱫᱚ ᱛᱟᱭᱚᱢ ᱯᱟᱦᱴᱟ ᱨᱮ ᱮᱱᱠᱷᱟᱱ ᱵᱮᱦᱩᱸᱥ ᱮᱱᱟᱞᱤᱧ ᱟᱨ ᱮᱸᱰᱮᱞᱤᱧ ᱴᱷᱤᱠᱟᱹᱭᱮᱫᱼᱟ